ᱩᱭᱦᱟᱹᱨ ᱫᱚᱦᱚ ᱞᱮᱠᱟᱱᱟᱜ ᱢᱚᱬᱮ ᱜᱚᱴᱟᱱ ᱡᱟᱦᱟᱸ ᱢᱚᱦᱟ ᱢᱟᱹᱦᱤᱛ ᱚᱱᱟ ᱞᱮᱠᱟᱛᱮ ᱮᱛᱚᱦᱚᱵ ᱨᱮᱜᱤᱧ ᱞᱟᱹᱭᱟ ᱛᱤᱞᱠᱟᱹ ᱢᱟᱹᱡᱷᱤᱭᱟᱜ ᱡᱟᱱᱟᱢ ᱢᱟᱦᱟ ᱥᱚᱛᱨᱚᱥᱚ ᱯᱚᱧᱪᱟᱥ ᱥᱟᱞ ᱨᱮᱱᱟᱜ ᱮᱜᱟᱨᱳᱭ ᱯᱷᱮᱵᱽᱨᱩᱣᱟᱨᱤ ᱟᱫᱚ ᱚᱱᱟᱫᱚ ᱤᱧᱟᱹᱜ ᱦᱚᱸ ᱡᱟᱱᱟᱢ ᱢᱟᱦᱟ ᱮᱜᱟᱨᱳᱭ ᱯᱷᱮᱵᱽᱨᱩᱣᱟᱨᱤ ᱡᱩᱫᱤᱭᱳ ᱩᱱᱤᱥᱥᱚ ᱛᱤᱯᱟᱱᱱᱚ ᱥᱟᱞ ᱚᱱᱠᱟ ᱞᱮᱠᱟ ᱜᱩᱨᱩ ᱜᱚᱢᱠᱮᱭᱟᱜ ᱡᱟᱱᱟᱢ ᱢᱟᱦᱟ ᱯᱮᱭᱟ ᱢᱚᱬᱮ ᱢᱮᱱᱮᱫ ᱯᱟᱸᱪ ᱯᱟᱸᱪ ᱯᱟᱸᱪ ᱢᱟᱱᱮ ᱯᱷᱤᱯᱴᱤ ᱯᱷᱤᱯ ᱢᱮ ᱩᱱᱤᱥᱥᱚ ᱥᱮ ᱱᱟᱭᱤᱱᱴᱤ ᱦᱟᱱᱰᱨᱮᱰ ᱡᱤᱨᱳ ᱯᱷᱟᱭᱤᱵᱷ ᱚᱱᱟᱦᱚᱸ ᱢᱤᱫᱴᱮᱱ ᱠᱟᱱᱟ ᱟᱨ ᱚᱱᱠᱟ ᱞᱮᱠᱟᱜᱮ ᱥᱟᱹᱫᱷᱩ ᱨᱟᱢᱪᱟᱸᱫᱽ ᱥᱮ ᱠᱚᱵᱤᱜᱩᱨᱩ ᱥᱟᱹᱫᱷᱩ ᱨᱟᱢᱪᱟᱸᱫᱽ ᱟᱜ ᱚᱱᱟ ᱢᱟ ᱥᱳᱞᱳᱭ ᱵᱳᱭᱥᱟᱠᱷ ᱛᱳ ᱚᱱᱟᱫᱚ ᱤᱝᱨᱮᱡᱤ ᱛᱤᱧ ᱞᱟᱹᱭᱟᱜ ᱠᱟᱱᱟ ᱚᱱᱠᱟ ᱞᱮᱠᱟ ᱥᱳᱞᱳᱭ ᱵᱳᱭᱥᱟᱠᱷ ᱱᱚᱣᱟ ᱢᱟᱹᱦᱤᱛ ᱠᱚᱨᱮᱜᱮ ᱩᱱᱤᱫᱚ ᱩᱭᱦᱟᱹᱨᱮ ᱦᱩᱭᱩᱜᱼᱟ ᱟᱨ ᱟᱞᱮ ᱡᱟᱦᱟᱸ ᱨᱮ ᱢᱮᱱᱟᱜ ᱞᱮᱭᱟ ᱚᱱᱮ ᱟᱞᱮᱭᱟᱜ ᱮᱵᱷᱮᱱ ᱜᱟᱶᱛᱟ ᱥᱟᱶᱛᱟ ᱮᱵᱷᱮᱱ ᱜᱟᱶᱛᱟ ᱚᱱᱟ ᱨᱮᱱᱟᱜ ᱡᱟᱦᱟᱸ ᱡᱟᱱᱟᱢ ᱚᱱᱟ ᱫᱚ ᱫᱚᱥᱮᱭ ᱱᱚᱵᱷᱮᱢᱵᱚᱨ ᱚᱱᱟ ᱫᱚ ᱪᱮᱫᱟᱜ ᱥᱮ ᱟᱞᱮ ᱡᱟᱹᱛᱤ ᱫᱟᱝᱜᱟ ᱠᱚ ᱵᱟᱧᱪᱟᱣ ᱠᱟᱛᱮᱫ ᱫᱚᱥᱮᱭ ᱱᱚᱵᱷᱮᱢᱵᱚᱨ ᱩᱱᱤᱥᱥᱚ ᱥᱟᱛᱟᱱᱚᱵᱵᱳᱭ ᱥᱟᱞ ᱟᱨ ᱚᱱᱟᱠᱚ ᱩᱭᱦᱟᱹᱨ ᱟᱨ ᱟᱵᱚ ᱨᱮᱱ ᱵᱤᱨ ᱵᱟᱱᱴᱟ ᱥᱤᱫᱩᱼᱠᱟᱹᱱᱩ ᱟᱜ ᱡᱟᱦᱟᱸ ᱠᱤᱱ ᱞᱟᱹᱲᱦᱟᱹᱭ ᱞᱮᱫ ᱚᱱᱟᱦᱚᱸ ᱩᱭᱦᱟᱹᱨ ᱨᱮᱱᱟᱜ ᱠᱟᱛᱷᱟ ᱠᱟᱱᱟ ᱚᱱᱟᱫᱚ ᱦᱩᱭᱩᱜ ᱠᱟᱱᱟ ᱛᱤᱨᱤᱥᱮ ᱡᱩᱱ ᱩᱱᱤᱥᱥᱚ ᱯᱚᱧᱪᱟᱱᱱᱚ ᱥᱟᱞ ᱟᱨ ᱱᱚᱝᱠᱟ ᱞᱮᱠᱟᱛᱮ ᱱᱤᱭᱟᱹᱠᱚ ᱩᱭᱦᱟᱹᱨᱚᱜ ᱠᱟᱱᱟ